ᱦᱮᱞᱳ ᱵᱤᱱᱯᱩᱨ ᱨᱮᱱᱟᱜ ᱢᱟᱨᱰᱤ ᱨᱮᱥᱴᱩᱨᱮᱱᱴ ᱦᱮᱸ ᱤᱧ ᱥᱤᱞᱫᱟᱹ ᱠᱷᱚᱱᱟᱜ ᱤᱧ ᱞᱟᱹᱭᱮᱫᱼᱟ ᱞᱟᱹᱭᱤᱫᱟᱹᱧ ᱤᱧ ᱡᱟᱦᱟᱸ ᱡᱮᱹᱞ ᱯᱤᱴᱷᱟᱹᱧ ᱚᱰᱟᱨ ᱞᱮᱫᱟ ᱚᱱᱟ ᱤᱥᱤᱱ ᱥᱟᱹᱛ ᱦᱩᱭᱮᱱᱟ ᱥᱮ ᱵᱟᱝ ᱟᱨ ᱛᱤᱱ ᱠᱚᱨᱮ ᱤᱧ ᱴᱷᱮᱱ ᱥᱮᱴᱮᱨᱚᱜᱼᱟ ᱪᱮᱫᱟᱜ ᱥᱮ ᱵᱟᱝᱢᱟ ᱱᱚᱜᱼᱚᱭ ᱜᱚᱨᱚᱢ ᱫᱤᱱ ᱟᱨ ᱠᱟᱹᱢᱤ ᱠᱚᱦᱚᱸ ᱢᱮᱱᱟᱜ ᱠᱟᱜ ᱛᱤᱧᱟᱹ ᱦᱟᱸᱜ ᱟᱫᱚ ᱡᱩᱫᱤ ᱞᱚᱜᱚᱱ ᱧᱚᱜ ᱯᱮ ᱠᱳᱞ ᱫᱟᱲᱮᱭᱟᱜᱼᱟ ᱥᱮ ᱞᱚᱜᱚᱱ ᱧᱚᱜ ᱤᱧ ᱴᱷᱮᱱ ᱥᱮᱴᱮᱨᱚᱜᱼᱟ ᱛᱟᱞᱦᱮ ᱠᱷᱟᱱ ᱟᱹᱰᱤ ᱜᱮ ᱱᱟᱯᱟᱭ ᱠᱚᱜᱼᱟ ᱪᱮᱫᱟᱜ ᱥᱮ ᱵᱟᱝᱢᱟ ᱥᱟᱲᱮ ᱵᱟᱨᱚᱴᱟ ᱠᱷᱚᱱᱟᱜ ᱦᱟᱸᱜ ᱢᱤᱫᱴᱟᱝ ᱠᱟᱹᱢᱤ ᱢᱮᱱᱟᱜ ᱠᱟᱜ ᱛᱤᱧᱟᱹ ᱡᱩᱫᱤ ᱮᱜᱟᱨᱚᱴᱟ ᱜᱟᱱᱛᱮ ᱥᱤᱞᱫᱟᱹ ᱥᱮᱴᱮᱨ ᱠᱚᱜᱼᱟ ᱡᱟᱦᱟᱧ ᱚᱰᱟᱨ ᱞᱮᱫᱟ ᱡᱮᱹᱞ ᱯᱤᱴᱷᱟᱹ ᱯᱟᱞᱮ ᱟᱹᱰᱤ ᱜᱮ ᱱᱟᱯᱟᱭ ᱠᱚᱜᱼᱟ ᱦᱮᱸ ᱚᱱᱟᱜᱤᱧ ᱞᱟᱹᱭᱮᱫ ᱛᱟᱦᱮᱸᱫ ᱛᱟᱞᱦᱮ ᱛᱤᱱᱟᱹᱜ ᱴᱟ ᱦᱳᱭᱱᱟᱥᱮ ᱵᱟᱝ ᱠᱟᱹᱡ ᱡᱩᱫᱤ ᱯᱮ ᱞᱟᱹᱭ ᱠᱮᱭᱟ ᱟᱹᱰᱤ ᱱᱟᱯᱟᱭ ᱠᱚᱜᱼᱟ ᱦᱮᱸ